ᱯᱳᱭᱞᱳ ᱨᱮ ᱟᱵᱚ ᱡᱚᱠᱷᱚᱱ ᱫᱟᱠᱟ ᱩᱛᱩ ᱵᱚᱱ ᱤᱥᱤᱱᱟ ᱩᱱ ᱥᱚᱢᱚᱭ ᱫᱚ ᱟᱨᱚ ᱫᱟᱨᱮ ᱥᱟᱦᱟᱱ ᱢᱟᱜ ᱠᱟᱛᱮᱫ ᱪᱩᱞᱦᱟᱹ ᱨᱮᱵᱚᱱ ᱫᱷᱚᱨᱟᱣ ᱮᱫ ᱛᱟᱦᱮᱸᱫ ᱩᱥᱠᱩᱨᱟᱜ ᱛᱟᱦᱮᱱ ᱵᱚᱱ ᱫᱟᱹᱣ ᱫᱟᱹᱣ ᱥᱮᱸᱜᱮᱞ ᱡᱩᱞᱩᱜ ᱠᱟᱱ ᱛᱟᱦᱮᱸᱫ ᱫᱟᱠᱟ ᱩᱛᱩ ᱵᱚᱱ ᱤᱥᱤᱱᱮᱫ ᱛᱟᱦᱮᱸᱫ ᱫᱷᱩᱣᱟᱹ ᱦᱚᱸ ᱨᱟᱠᱟᱵ ᱠᱟᱱ ᱛᱟᱦᱮᱸᱫ ᱫᱷᱩᱣᱟᱹ ᱛᱮ ᱡᱟᱢᱟ ᱯᱮᱱᱴ ᱠᱚᱦᱚᱸ ᱡᱟᱦᱟᱸ ᱪᱟᱫᱚᱨ ᱠᱚᱦᱚᱸ ᱡᱟᱦᱟᱸᱭ ᱠᱚ ᱩᱭᱩᱜᱼᱟ ᱩᱱᱠᱩᱣᱟᱜ ᱪᱟᱫᱚᱨ ᱯᱚᱨᱠᱚᱱᱛᱚ ᱥᱚᱜ ᱠᱟᱱ ᱛᱟᱦᱮᱸᱫ ᱫᱤᱱ ᱚᱠᱛᱚ ᱪᱟᱞᱟᱜ ᱠᱟᱱᱟ ᱱᱟᱶᱟ ᱱᱟᱶᱟ ᱪᱤᱱᱛᱟᱹ ᱵᱷᱟᱵᱽᱱᱟ ᱢᱟᱹᱱᱢᱤᱭᱟᱜ ᱦᱮᱡ ᱥᱮᱴᱮᱨᱚᱜ ᱠᱟᱱ ᱛᱟᱠᱚᱣᱟ ᱟᱵᱚ ᱫᱚ ᱥᱚᱦᱚᱨ ᱱᱟᱜᱟᱨ ᱨᱮ ᱞᱟᱡᱽ ᱡᱟᱞᱟ ᱵᱚᱱ ᱦᱮᱡᱽ ᱟᱠᱟᱱᱟ ᱱᱚᱰᱮ ᱧᱮᱞ ᱫᱟᱵᱚᱱ ᱮᱞ ᱯᱤ ᱡᱤ ᱜᱮᱥ ᱟᱛᱮᱫ ᱤᱥᱤᱱᱚᱜ ᱠᱟᱱᱟ ᱫᱟᱠᱟ ᱩᱛᱩ ᱠᱚ ᱟᱵᱚᱣᱟᱜ ᱦᱚᱸ ᱡᱮᱦᱮᱛᱩ ᱱᱚᱰᱮ ᱵᱚᱱ ᱪᱟᱠᱨᱤ ᱠᱟᱱᱟ ᱥᱮᱵᱚᱱ ᱠᱟᱹᱢᱤ ᱠᱟᱱᱟ ᱮᱞ ᱯᱤ ᱡᱤ ᱜᱮᱥ ᱵᱚᱱ ᱟᱵᱚᱦᱚᱵᱚᱱ ᱦᱟᱛᱟᱣ ᱮᱫᱟ ᱫᱟᱠᱟ ᱩᱛᱩ ᱵᱚᱱ ᱤᱥᱤᱱᱮᱫᱟ ᱢᱮᱱᱠᱷᱟᱱ ᱱᱚᱰᱮ ᱢᱤᱫᱴᱤᱱ ᱠᱟᱛᱷᱟ ᱟᱹᱰᱤ ᱥᱚᱢᱚᱭ ᱧᱮᱞ ᱟᱠᱟᱱᱟ ᱵᱷᱩᱞ ᱵᱚᱥᱚᱛᱚ ᱡᱮᱨᱮᱛ ᱞᱮᱠᱷᱟᱱ ᱚᱰᱮ ᱥᱮᱸᱜᱮᱞ ᱫᱷᱚᱨᱟᱜ ᱠᱟᱱᱟ ᱠᱩᱲᱤ ᱦᱚᱯᱚᱱ ᱡᱟᱦᱟᱸᱭ ᱠᱚ ᱤᱥᱤᱱᱮᱫᱟ ᱩᱱᱠᱩᱣᱟᱜ ᱞᱩᱜᱽᱲᱤᱡ ᱞᱟᱯᱚ ᱨᱮ ᱫᱷᱚᱨᱟᱜ ᱠᱟᱱᱟ ᱮᱢᱚᱱ ᱠᱤ ᱡᱤᱣᱤ ᱯᱚᱨᱡᱚᱱᱛᱚ ᱦᱚᱸ ᱪᱟᱞᱟᱜ ᱠᱟᱱᱟ ᱠᱟᱨᱚᱱ ᱩᱱᱠᱩ ᱴᱷᱤᱠ ᱢᱚᱛᱳ ᱵᱟᱠᱚ ᱵᱮᱵᱚᱦᱟᱨ ᱫᱟᱲᱮᱭᱟᱜ ᱠᱟᱱᱟ ᱟᱨ ᱵᱮᱵᱚᱦᱟᱨ ᱦᱚᱸ ᱴᱷᱤᱠ ᱢᱚᱛᱳ ᱵᱟᱠᱚ ᱵᱮᱵᱚᱦᱟᱨᱟ ᱮᱢᱚᱱ ᱠᱚ ᱵᱟᱝ ᱵᱩᱡᱽ ᱠᱟᱛᱮᱫ ᱮᱢᱚᱱ ᱠᱚ ᱯᱮᱴᱮᱨᱟᱜ ᱠᱟᱱᱟ ᱡᱟᱦᱟᱸ ᱛᱮ ᱜᱮᱥ ᱦᱤᱡᱩᱜᱼᱟ ᱚᱱᱟ ᱴᱷᱤᱠ ᱢᱚᱛᱳ ᱵᱟᱠᱚ ᱧᱮᱞ ᱮᱫᱟ ᱯᱟᱭᱤᱯ ᱡᱟᱦᱟᱸ ᱢᱟᱨᱮ ᱟᱠᱟᱱᱟ ᱚᱱᱟ ᱯᱟᱭᱤᱯ ᱢᱟᱨᱮ ᱯᱟᱭᱤᱯ ᱛᱮᱜᱮ ᱠᱟᱹᱢᱤ ᱠᱚ ᱠᱚᱨᱟᱣ ᱮᱫᱟ ᱵᱟᱠᱚ ᱵᱩᱡᱽ ᱫᱟᱲᱮᱭᱟᱜ ᱠᱟᱱᱟ ᱱᱚᱶᱟ ᱫᱚ ᱢᱟᱨᱮ ᱟᱠᱟᱱᱟ ᱥᱚ ᱦᱚᱸ ᱥᱚ ᱠᱟᱱᱟ ᱠᱤᱱᱛᱩ ᱛᱩᱵᱩᱣ ᱩᱱᱠᱩ ᱫᱚ ᱚᱱᱟ ᱢᱟᱨᱮ ᱯᱟᱭᱤᱯ ᱛᱮᱜᱮ ᱠᱚ ᱜᱮᱥ ᱚᱱ ᱠᱟᱛᱮᱫ ᱤᱥᱤᱱ ᱵᱟᱥᱟᱝ ᱠᱚ ᱫᱷᱩᱨᱟᱹᱜ ᱠᱟᱱᱟ ᱯᱷᱚᱞᱮ ᱟᱹᱰᱤ ᱥᱚᱢᱚᱭ ᱧᱮᱞ ᱦᱩᱭ ᱠᱟᱱᱟ ᱞᱩᱜᱽᱲᱤᱡ ᱞᱟᱯᱚ ᱨᱮ ᱥᱮᱸᱜᱮᱞ ᱫᱷᱚᱨᱟᱣ ᱟᱠᱟᱱᱟ ᱚᱱᱟ ᱦᱚᱛᱮᱫ ᱛᱮ ᱤᱧᱟᱹᱝ ᱢᱮᱢᱮᱱ ᱫᱚ ᱡᱚᱠᱷᱚᱱᱜᱮ ᱜᱮᱥ ᱠᱚ ᱟᱹᱜᱩᱭᱟ ᱩᱱ ᱥᱚᱢᱚᱭ ᱯᱳᱭᱞᱳ ᱨᱮᱜᱮ ᱜᱮᱥ ᱯᱷᱩᱞ ᱢᱮᱱᱟᱜᱼᱟ ᱥᱮ ᱵᱟᱝ ᱚᱱᱟ ᱞᱚᱠᱠᱷᱚ ᱦᱩᱭᱩᱜᱼᱟ ᱜᱮᱥ ᱨᱮᱱᱟᱜ ᱡᱟᱦᱟᱸ ᱢᱚᱪᱟᱛᱮ ᱮᱥᱮᱫ ᱫᱚᱦᱚᱭᱟᱠᱚ ᱚᱱᱟ ᱪᱷᱤᱯᱤ ᱞᱟᱲᱟ ᱠᱟᱛᱮᱫ ᱩᱱᱠᱩ ᱴᱮᱥᱴ ᱠᱚ ᱢᱮᱱ ᱦᱩᱭᱩᱜᱼᱟ ᱡᱮ ᱠᱟᱹᱴᱤᱡ ᱴᱮᱥᱴ ᱠᱟᱛᱮᱫ ᱩᱫᱩᱜ ᱟᱞᱮ ᱯᱮ ᱴᱮᱥᱴ ᱠᱮᱫᱟ ᱠᱚ ᱚᱲᱟᱜ ᱵᱷᱤᱛᱨᱤ ᱵᱚᱱ ᱠᱷᱟᱹᱲ ᱠᱮᱫᱟ ᱠᱷᱟᱹᱲ ᱠᱟᱛᱮᱫ ᱮᱨ ᱯᱚᱨᱮ ᱧᱮᱞ ᱦᱩᱭᱩᱜᱼᱟ ᱳᱵᱷᱮᱱ ᱚᱱ ᱢᱮᱱᱟᱜᱼᱟ ᱥᱮ ᱚᱯᱷ ᱢᱮᱱᱟᱜᱼᱟ ᱡᱩᱫᱤ ᱳᱵᱷᱮᱱ ᱚᱱ ᱦᱮᱱᱟᱜ ᱠᱷᱟᱱ ᱛᱟᱦᱞᱮ ᱠᱤᱱᱛᱩ ᱚᱱᱟ ᱳᱵᱷᱮᱱ ᱥᱩᱭᱤᱪ ᱚᱯᱷ ᱠᱟᱛᱮᱫ ᱜᱮᱥ ᱚᱱ ᱦᱩᱭᱩᱜᱼᱟ ᱡᱩᱫᱤ ᱟᱢ ᱚᱱ ᱢᱮᱱᱟᱜᱼᱟ ᱵᱟᱢ ᱠᱷᱮᱭᱟᱞ ᱟᱠᱟᱫᱟ ᱚᱛᱷᱚᱪᱚ ᱚᱰᱮ ᱜᱮᱥ ᱮᱢ ᱚᱱ ᱠᱮᱫᱟ ᱟᱨ ᱫᱮᱭᱟᱹᱥᱮᱞᱟᱭ ᱮᱢ ᱪᱷᱚᱨ ᱟᱫᱟ ᱛᱟᱦᱞᱮ ᱪᱮᱫ ᱦᱩᱭᱩᱜᱼᱟ ᱫᱟᱣ ᱫᱟᱣ ᱠᱟᱛᱮᱫ ᱥᱮᱸᱜᱮᱞ ᱫᱷᱚᱨᱟᱜᱼᱟ ᱚᱱᱟ ᱡᱩᱫᱤ ᱵᱩᱥᱩᱵ ᱚᱲᱟᱜ ᱠᱷᱟᱱ ᱛᱟᱦᱞᱮ ᱠᱷᱟᱱ ᱫᱚ ᱪᱮᱫ ᱚᱵᱚᱥᱛᱷᱟ ᱦᱩᱭᱩᱜ ᱟᱢ ᱵᱩᱡ ᱫᱟᱲᱮᱭᱟᱜ ᱠᱟᱱᱟ ᱟᱨ ᱥᱩᱫᱷᱩ ᱵᱩᱥᱩᱵ ᱚᱲᱟᱜ ᱫᱚ ᱵᱟᱝ ᱱᱤᱡᱮᱨᱟᱜ ᱦᱚᱸ ᱵᱚᱛᱚᱨ ᱢᱮᱱᱟᱜᱼᱟ ᱱᱤᱡᱮᱨᱟᱜ ᱦᱚᱸ ᱞᱚ ᱨᱮᱱᱟᱜ ᱵᱚᱛᱚᱨ ᱢᱮᱱᱟᱜᱼᱟ ᱚᱱᱟ ᱦᱚᱛᱮᱫ ᱛᱮ ᱡᱚᱠᱷᱚᱱ ᱜᱮ ᱜᱮᱥ ᱚᱱᱚᱜᱚᱜᱼᱟ ᱡᱟᱱᱞᱟ ᱠᱚ ᱫᱚᱨᱡᱟ ᱠᱚ ᱡᱟᱛᱮ ᱡᱷᱤᱡ ᱠᱟᱛᱮᱫ ᱫᱚᱦᱚᱜ ᱢᱟ ᱪᱮᱫᱟᱜ ᱡᱩᱫᱤ ᱚ ᱥᱟᱵᱫᱷᱟᱱ ᱵᱚᱥᱚᱛᱚ ᱜᱮᱥ ᱚᱱᱠᱟᱛᱮ ᱫᱤᱭᱟᱹᱥᱮᱞᱟᱭᱮᱢ ᱪᱷᱚᱨ ᱟᱫᱟ ᱫᱟᱣ ᱫᱟᱣ ᱠᱚᱨᱮ ᱤᱭᱟᱹᱭ ᱮᱱᱟ ᱫᱷᱚᱨᱟᱣ ᱨᱮᱱᱟᱜ ᱠᱳᱱᱳ ᱦᱚᱨ ᱵᱟᱝ ᱛᱟᱦᱮᱸᱱᱟ ᱜᱮᱥ ᱮᱢ ᱡᱟᱞ ᱚᱲᱟᱜ ᱫᱚᱨᱡᱟ ᱡᱟᱱᱞᱟᱢ ᱡᱷᱤᱡ ᱠᱮᱫᱟ ᱜᱮᱥᱮᱢ ᱚᱱ ᱠᱮᱫᱟ ᱜᱮᱥ ᱚᱱ ᱠᱟᱛᱮᱫ ᱡᱩᱫᱤ ᱳᱵᱷᱮᱱ ᱨᱮᱱᱟᱜ ᱥᱩᱭᱤᱪ ᱚᱱ ᱛᱟᱦᱮᱸᱱᱟ ᱛᱟᱦᱞᱮ ᱠᱷᱟᱱ ᱫᱚ ᱚᱰᱮ ᱫᱚ ᱵᱚᱛᱚᱨ ᱨᱮᱱᱟᱜ ᱫᱚ ᱵᱟᱹᱱᱩᱜᱼᱟ ᱟᱨ ᱡᱩᱫᱤ ᱚᱱᱟ ᱠᱚ ᱵᱟᱝ ᱡᱷᱤᱡᱽ ᱠᱟᱛᱮᱫ ᱜᱮ ᱡᱩᱫᱤ ᱟᱢᱮᱢ ᱪᱷᱚᱨ ᱟᱫᱟ ᱚᱛᱷᱚᱪᱚ ᱱᱚᱰᱮ ᱚᱱ ᱦᱮᱱᱟᱜᱼᱟ ᱛᱟᱦᱞᱮ ᱠᱷᱟᱱ ᱫᱚ ᱢᱩᱥᱠᱤᱞ ᱜᱮᱭᱟ ᱚᱱᱟ ᱦᱚᱛᱮᱫ ᱛᱮ ᱯᱨᱚᱛᱷᱚᱢ ᱧᱮᱞ ᱦᱩᱭᱩᱜᱼᱟ ᱡᱮ ᱚᱲᱟᱜ ᱫᱩᱣᱟᱹᱨ ᱡᱟᱱᱞᱟ ᱠᱚ ᱡᱷᱤᱡ ᱢᱮᱱᱟᱜᱼᱟ ᱥᱮ ᱵᱟᱝ ᱳᱵᱷᱮᱱ ᱨᱮᱱᱟᱜ ᱥᱩᱭᱤᱪ ᱚᱱ ᱢᱮᱱᱟᱜᱼᱟ ᱥᱮ ᱚᱯᱷ ᱢᱮᱱᱟᱜ ᱟᱱ ᱚᱱᱟ ᱠᱚ ᱧᱮᱞ ᱜᱮᱥ ᱨᱮᱱᱟᱜ ᱥᱩᱭᱤᱪ ᱚᱱᱟ ᱛᱤᱱᱟᱹᱜ ᱯᱚᱨᱡᱚᱱᱛᱚ ᱚᱱ ᱦᱩᱭᱩᱜᱼᱟ ᱚᱱᱟ ᱠᱚᱦᱚᱸ ᱵᱟᱲᱟᱭ ᱨᱮᱱᱟᱜ ᱫᱚᱨᱠᱟᱨ ᱡᱩᱫᱤ ᱱᱚᱶᱟ ᱠᱚ ᱟᱵᱚ ᱥᱟᱵᱫᱷᱟᱱ ᱨᱮᱵᱚᱱ ᱠᱟᱹᱢᱤ ᱠᱷᱟᱱ ᱛᱟᱦᱞᱮ ᱠᱷᱟᱱ ᱫᱚ ᱱᱚᱜᱼᱚᱭ ᱡᱮ ᱥᱮᱸᱜᱮᱞ ᱫᱷᱚᱨᱟᱣ ᱥᱮᱸᱜᱮᱞ ᱫᱷᱚᱨᱟᱣ ᱠᱟᱛᱮᱫ ᱟᱹᱰᱤ ᱥᱚᱢᱚᱭ ᱦᱚᱲ ᱠᱚ ᱜᱩᱡᱩᱜ ᱠᱟᱱᱟ ᱚᱱᱟ ᱠᱷᱡ ᱯᱚᱨᱤᱛᱨᱟᱱ ᱧᱟᱢ ᱢᱟᱵᱚᱱ ᱚᱱᱟᱛᱮ ᱡᱚᱛᱚ ᱦᱚᱲ ᱠᱚᱜᱤᱧ ᱢᱮᱛᱟ ᱠᱚᱣᱟ ᱞᱟᱦᱟᱛᱮ ᱵᱟᱹᱵᱩ ᱟᱯᱮ ᱳᱵᱷᱮᱱ ᱧᱮᱞ ᱯᱮ ᱚᱱ ᱥᱮ ᱚᱯᱷ ᱢᱮᱱᱟᱜᱼᱟ ᱞᱟᱦᱟᱛᱮ ᱵᱟᱹᱵᱩ ᱜᱮᱥ ᱧᱮᱞ ᱯᱮ ᱜᱮᱥ ᱨᱮᱱᱟᱜ ᱥᱩᱭᱤᱪ ᱚᱱ ᱥᱮ ᱚᱯᱷ ᱢᱮᱱᱟᱜᱼᱟ ᱞᱟᱦᱟᱛᱮ ᱡᱟᱱᱞᱟ ᱫᱚᱨᱡᱟ ᱧᱮᱞ ᱯᱮ ᱡᱩᱫᱤ ᱡᱟᱦᱟᱸᱭ ᱜᱮ ᱦᱳᱭᱛᱳ ᱵᱟᱨ ᱯᱮ ᱫᱤᱱ ᱞᱟᱹᱜᱤᱫ ᱪᱟᱞᱟᱣ ᱱᱟᱠᱚ ᱫᱤᱥᱚᱢ ᱚᱲᱟᱜ ᱫᱟᱬᱟᱱ ᱦᱮᱡ ᱠᱟᱛᱮᱫ ᱯᱨᱚᱛᱷᱚᱢ ᱨᱮᱫᱚ ᱦᱩᱭᱩᱜ ᱠᱟᱱᱟ ᱥᱮᱸᱜᱮᱞ ᱫᱷᱚᱨᱟᱣ ᱞᱟᱦᱟᱨᱮ ᱡᱟᱱᱞᱟ ᱫᱚᱨᱡᱟ ᱠᱚ ᱡᱷᱤᱡ ᱫᱚᱦᱚ ᱢᱤᱱᱤᱴ ᱠᱷᱟᱱᱮᱠ ᱮᱢ ᱡᱷᱤᱡ ᱫᱚᱦᱚ ᱠᱮᱫᱟ ᱚᱱᱟᱛᱮ ᱦᱚᱭ ᱵᱚᱞᱚᱭᱮᱱᱟ ᱦᱚᱭᱛᱮ ᱯᱚᱨᱤᱥᱠᱟᱨ ᱮᱱᱟ ᱟᱵᱟᱨ ᱚᱰᱮᱱᱟᱜ ᱡᱟᱦᱟᱸ ᱜᱮᱥ ᱚᱱᱟ ᱜᱮᱥ ᱦᱚᱸ ᱪᱟᱵᱟᱭᱮᱱᱟ ᱮᱨ ᱯᱚᱨᱮ ᱟᱢ ᱫᱚ ᱜᱮᱥ ᱚᱱ ᱢᱮ ᱜᱮᱥ ᱚᱱ ᱠᱟᱛᱮᱫ ᱟᱢ ᱫᱚ ᱳᱵᱷᱮᱱ ᱚᱱ ᱠᱟᱛᱮᱫ ᱤᱥᱤᱱ ᱵᱟᱥᱟᱝ ᱨᱮ ᱫᱷᱩᱨᱟᱹᱜ ᱢᱮ